ᱫᱟᱹᱲ ᱯᱮᱠᱴᱤᱥ ᱡᱟᱦᱟᱸ ᱱᱟᱦᱟᱜ ᱫᱟᱹᱲ ᱯᱮᱠᱴᱤᱥ ᱦᱩᱭᱩᱜ ᱠᱟᱱᱟ ᱫᱟᱲᱮᱭᱟᱜ ᱠᱷᱟᱡ ᱫᱚ ᱪᱤ ᱞᱟᱸᱜᱟ ᱫᱷᱟᱨᱮ ᱵᱩᱡᱩᱜᱼᱟ ᱫᱟᱹᱲ ᱠᱷᱚᱡ ᱠᱤᱪᱷᱩ ᱞᱟᱸᱜᱟ ᱫᱷᱟᱨᱟ ᱵᱩᱡᱷᱟᱹᱜᱼᱟ ᱟᱵᱚᱥᱥᱚ ᱮᱠᱷᱟᱱ ᱫᱟᱹᱲ ᱯᱚᱨᱮ ᱫᱚ ᱠᱤᱪᱷᱩ ᱡᱤᱨᱳᱣ ᱵᱟᱲᱟ ᱠᱟᱛᱮ ᱯᱷᱮᱨᱮᱥ ᱫᱷᱟᱨᱟ ᱵᱩᱡᱷᱟᱹᱜᱼᱟ ᱦᱚᱲᱢᱚ ᱠᱚ ᱪᱮᱨᱦᱟ ᱵᱩᱡᱷᱟᱹᱜᱼᱟ ᱚᱵᱚᱥᱥᱚ ᱩᱱᱟᱹᱜ ᱪᱮᱦᱨᱟ ᱵᱩᱡᱷᱟᱹᱜᱼᱟ ᱯᱷᱟᱬᱜᱟᱨ ᱵᱩᱡᱷᱟᱹᱜᱼᱟ ᱯᱷᱟᱬᱜᱟᱨ ᱵᱩᱡᱷᱟᱹᱜᱼᱟ ᱞᱟᱸᱜᱟ ᱢᱤᱫ ᱫᱷᱟᱣ ᱵᱩᱡᱷᱟᱹᱜᱼᱟ ᱡᱤᱨᱟᱹᱣ ᱵᱟᱲᱟ ᱠᱟᱛᱮ ᱵᱩᱡᱷᱟᱹᱜᱼᱟ ᱪᱮᱨᱦᱟ ᱵᱩᱡᱷᱟᱹᱜᱼᱟ ᱟᱨ ᱡᱟᱦᱟᱸ ᱫᱟᱹᱲ ᱯᱟᱨᱴᱤᱥᱤᱯᱮᱴ ᱦᱩᱭᱩᱜ ᱠᱟᱱᱟ ᱚᱱᱟ ᱦᱚᱸ ᱢᱤᱫᱴᱟᱝ ᱠᱟᱹᱢᱤᱨᱮ ᱞᱟᱜᱟᱜ ᱠᱟᱱᱟ ᱢᱟᱱᱮ ᱡᱟᱦᱟᱸ ᱠᱷᱚᱱᱟᱜ ᱱᱤᱛᱳᱜ ᱟᱪᱟᱨ ᱵᱮᱢᱟᱨ ᱦᱤᱡᱩᱜ ᱠᱟᱱᱟ ᱱᱟᱦᱟᱜ ᱚᱱᱟ ᱠᱷᱚᱱ ᱠᱤᱪᱷᱤ ᱟᱢ ᱯᱮᱠᱴᱤᱥ ᱵᱟᱲᱟ ᱞᱮᱠᱷᱟᱱ ᱚᱱᱟ ᱦᱚᱸ ᱢᱟᱱᱮ ᱵᱟᱝ ᱦᱤᱡᱩᱜᱼᱟ ᱟᱢ ᱠᱷᱚᱱ ᱥᱟᱦᱟᱨᱮ ᱛᱟᱦᱮᱱᱟ ᱯᱮᱠᱴᱤᱥ ᱵᱟᱲᱟ ᱞᱮᱠᱷᱟᱱ ᱫᱚ ᱚᱱᱟ ᱦᱤᱥᱟᱹᱵ ᱜᱮ ᱯᱮᱠᱴᱤᱥ ᱵᱟᱲᱟ ᱫᱚ ᱴᱷᱤᱠᱼᱟ ᱫᱟᱹᱲ ᱠᱚᱫᱚ ᱫᱟᱹᱲ ᱯᱮᱠᱴᱤᱥ ᱫᱚ ᱱᱟᱯᱟᱭ ᱜᱮᱭᱟ ᱚᱵᱚᱥᱥᱚ